ᱤᱧ ᱫᱚ ᱠᱷᱚᱵᱚᱨ ᱟᱸᱡᱚᱢ ᱫᱚ ᱟᱹᱰᱤᱜᱤᱧ ᱠᱩᱥᱤᱭᱟᱜᱼᱟ ᱨᱮᱰᱤᱭᱳ ᱨᱮ ᱥᱮ ᱴᱤᱵᱤ ᱨᱮ ᱥᱮ ᱢᱳᱵᱟᱭᱤᱞ ᱨᱮ ᱡᱚᱛᱚ ᱨᱮᱜᱮ ᱤᱧ ᱫᱚ ᱠᱷᱚᱵᱚᱨ ᱫᱚᱧ ᱟᱸᱡᱚᱢ ᱜᱮᱭᱟ ᱟᱫᱚ ᱡᱟᱹᱥᱛᱤ ᱠᱟᱭᱛᱮ ᱤᱧ ᱫᱚ ᱠᱷᱚᱵᱚᱨ ᱟᱵᱚᱣᱟᱜ ᱥᱟᱱᱛᱟᱲᱤ ᱟᱠᱷᱲᱟ ᱡᱟᱦᱟᱸ ᱠᱳᱞᱠᱟᱛᱟ ᱯᱟᱦᱴᱟ ᱥᱮᱫ ᱠᱷᱚᱱ ᱪᱟᱞᱟᱜᱼᱟ ᱚᱱᱟᱜᱤᱧ ᱟᱸᱡᱚᱢᱟ ᱮᱴᱟᱜ ᱠᱷᱚᱵᱚᱨ ᱡᱟᱦᱟᱸ ᱞᱮᱠᱟ ᱮᱹ ᱵᱤ ᱯᱤ ᱱᱤᱭᱩᱥ ᱵᱟᱝᱞᱟ ᱮᱹ ᱵᱤ ᱯᱤ ᱟᱨᱦᱚᱸ ᱠᱤᱪᱷᱩ ᱜᱟᱱ ᱟᱭᱢᱟ ᱢᱮᱱᱟᱜᱼᱟ ᱮᱱ ᱨᱮᱦᱚᱸ ᱩᱱᱠᱩᱣᱟᱜ ᱠᱷᱚᱵᱚᱨ ᱟᱸᱡᱚᱢ ᱠᱟᱛᱮ ᱨᱮᱦᱚᱸ ᱤᱧ ᱫᱚ ᱟᱯᱱᱟᱨ ᱟᱭᱳ ᱟᱲᱟᱝ ᱛᱮ ᱡᱟᱦᱟᱸ ᱠᱷᱚᱵᱚᱨ ᱩᱪᱷᱟᱹᱱᱚᱜᱼᱟ ᱠᱳᱞᱠᱟᱛᱟ ᱠᱷᱚᱱ ᱚᱱᱟ ᱫᱚ ᱫᱤᱱᱟᱹᱢ ᱜᱮ ᱥᱟᱲᱮ ᱪᱷᱚᱴᱟ ᱚᱠᱛᱚ ᱨᱮ ᱤᱧ ᱫᱚ ᱢᱳᱵᱟᱭᱤᱞ ᱥᱮ ᱴᱤᱵᱤ ᱨᱤᱧ ᱧᱮᱞᱟ ᱪᱮᱫᱟᱜ ᱥᱮ ᱚᱱᱟ ᱫᱚ ᱟᱵᱚᱣᱟᱜ ᱟᱭᱟᱜ ᱟᱭᱳ ᱟᱲᱟᱝ ᱠᱟᱱᱟ ᱟᱭᱳ ᱟᱲᱟᱝ ᱟᱸᱡᱚᱢ ᱞᱮᱠᱷᱟᱱ ᱢᱚᱱᱮ ᱨᱟᱹᱥᱠᱟᱹᱜᱼᱟ ᱮᱴᱟᱜ ᱟᱲᱟᱝ ᱠᱚ ᱟᱸᱡᱚᱢ ᱞᱮᱠᱷᱟᱱ ᱤᱱᱟᱹ ᱨᱟᱹᱥᱠᱟᱹ ᱫᱚ ᱵᱟᱭ ᱵᱩᱡᱷᱟᱹᱜᱼᱟ ᱟᱨ ᱠᱤᱪᱷᱩ ᱤᱱᱠᱟᱹ ᱠᱷᱚᱵᱚᱨ ᱢᱮᱱᱟᱜᱼᱟ ᱡᱟᱦᱟᱸ ᱞᱳᱠᱟᱞ ᱱᱤᱭᱩᱡᱽ ᱦᱮᱱᱟᱜᱼᱟ ᱚᱱᱟ ᱦᱚᱸ ᱟᱹᱰᱤᱧ ᱠᱩᱥᱤᱭᱟᱜᱼᱟ ᱪᱮᱫᱟᱜ ᱡᱮ ᱞᱳᱠᱟᱞ ᱨᱮ ᱪᱮᱫ ᱠᱚ ᱜᱷᱟᱴᱱᱟ ᱠᱚ ᱦᱩᱭᱩᱜᱼᱟ ᱥᱮ ᱪᱮᱫ ᱠᱚ ᱱᱟᱯᱟᱹᱭ ᱠᱟᱹᱢᱤ ᱦᱩᱭᱩᱜ ᱠᱟᱱᱟ ᱚᱱᱟ ᱠᱚᱦᱚᱸ ᱵᱟᱲᱟᱭ ᱧᱟᱢᱚᱜᱼᱟ ᱠᱷᱚᱵᱚᱨ ᱛᱮ ᱥᱚᱨᱠᱟᱨᱤᱭᱟᱜ ᱡᱚᱛᱚ ᱠᱟᱹᱢᱤ ᱟᱹᱱ ᱟᱹᱨᱤ ᱵᱮ ᱵᱟᱹᱲᱤᱡᱽ ᱡᱚᱛᱚ ᱞᱮᱠᱟᱱ ᱠᱟᱹᱢᱤ ᱠᱚ ᱵᱩᱡᱷᱟᱹᱣ ᱧᱟᱢᱚᱜᱼᱟ ᱚᱱᱟᱛᱮ ᱤᱧ ᱫᱚ ᱠᱷᱚᱵᱚᱨ ᱫᱚᱧ ᱟᱸᱡᱚᱢ ᱜᱮᱭᱟ